ᱱᱟᱦᱟᱜ ᱱᱮᱛᱟᱨ ᱞᱟᱜᱟᱱ ᱠᱟᱹᱨᱤ ᱨᱮᱭᱟᱜ ᱱᱩᱱᱟᱹᱜ ᱞᱟᱦᱟᱱᱛᱤ ᱦᱩᱭᱟᱠᱟᱱ ᱡᱮ ᱡᱟᱦᱟᱸ ᱛᱮᱫᱚ ᱢᱟᱹᱱᱢᱤ ᱡᱤᱭᱚᱱ ᱟᱴ ᱠᱷᱚᱱ ᱟᱣᱥᱟᱱ ᱥᱮᱱ ᱥᱮᱱᱚᱜ ᱠᱟᱱᱟ ᱪᱮᱫᱟᱜ ᱥᱮ ᱱᱚᱝᱠᱟ ᱦᱩᱭᱟᱠᱟᱱᱟ ᱡᱮ ᱵᱟᱝ ᱪᱟᱞᱟᱣ ᱫᱟᱲᱮᱣᱟᱠᱟᱫ ᱴᱷᱟᱣ ᱨᱮᱭᱟᱜ ᱪᱤᱛᱟᱹᱨ ᱜᱷᱚᱴᱚᱱ ᱯᱨᱚᱠᱤᱛ ᱥᱟᱱᱟᱢ ᱟᱵᱚ ᱚᱲᱟᱜ ᱨᱮ ᱫᱩᱲᱩᱵ ᱠᱟᱛᱮ ᱜᱮᱵᱚᱱ ᱵᱟᱲᱟᱭ ᱧᱟᱢ ᱫᱟᱲᱮᱭᱟᱜ ᱠᱟᱱᱟ ᱢᱳᱵᱟᱭᱤᱞ ᱯᱷᱳᱱ ᱟᱨ ᱴᱤᱵᱤ ᱫᱟᱨᱟᱭᱛᱮ ᱥᱟᱶᱛᱮ ᱡᱟᱦᱟᱸ ᱥᱮᱱ ᱪᱟᱞᱟᱣ ᱵᱚᱱ ᱢᱚᱱᱮ ᱦᱩᱭ ᱞᱮᱱ ᱠᱷᱟᱱ ᱚᱱᱞᱟᱭᱤᱱ ᱛᱮᱜᱮ ᱵᱩᱠ ᱞᱮᱠᱷᱟᱱ ᱜᱮ ᱚᱲᱟᱜ ᱛᱮ ᱜᱟᱹᱰᱤ ᱦᱤᱡᱩᱜ ᱠᱟᱱᱟ ᱚᱱᱠᱟ ᱜᱮ ᱥᱟ ᱜᱤᱧ ᱪᱟᱞᱟᱣ ᱞᱟᱹᱜᱤᱫ ᱛᱮᱫᱚ ᱨᱮᱞ ᱜᱟᱹᱲᱤ ᱵᱤᱫᱮᱥ ᱞᱟᱹᱜᱤᱫ ᱮᱨᱩᱯᱮᱞᱮᱱ ᱨᱮ ᱟᱯᱲᱮ ᱞᱟᱹᱜᱤᱫ ᱫᱩᱲᱩᱵ ᱴᱷᱟᱣ ᱵᱚᱱ ᱡᱚᱜᱟᱲ ᱡᱚᱝᱠᱟᱱᱟ